ᱱᱮᱛᱟᱨ ᱠᱟᱹᱴᱤᱡᱼᱠᱟᱹᱴᱤᱡ ᱜᱤᱫᱽᱨᱟᱹ ᱠᱚ ᱠᱟᱹᱢᱤ ᱠᱚᱠᱚ ᱠᱚ ᱵᱷᱮᱡᱟᱭᱮᱫ ᱠᱚᱣᱟ ᱡᱟᱦᱟᱸ ᱞᱮᱠᱟ ᱟᱵᱚ ᱥᱩᱵᱤᱫᱷᱟ ᱨᱮ ᱢᱮᱱᱟᱜᱼᱟ ᱪᱮ ᱵᱟᱝᱟ ᱠᱟᱹᱴᱤᱡᱼᱠᱟᱹᱴᱤᱡ ᱜᱤᱫᱽᱨᱟᱹᱼᱟᱜ ᱫᱚ ᱟᱴᱷᱨᱚ ᱵᱚᱪᱷᱚᱨ ᱠᱷᱚᱱᱟᱜ ᱠᱟᱹᱴᱤᱡ ᱜᱤᱫᱽᱨᱟᱹ ᱟᱜ ᱫᱚ ᱢᱟᱱᱟ ᱵᱟᱛᱟᱣ ᱢᱮᱱᱟᱜ ᱜᱮᱭᱟ ᱠᱤᱱᱛᱩ ᱮᱱ ᱨᱮᱦᱚᱸ ᱟᱵᱚᱨᱮᱱ ᱡᱟᱦᱟᱸ ᱛᱤᱱᱟᱹᱜ ᱜᱮ ᱟᱭᱳᱼᱵᱟᱵᱟ ᱚᱱᱠᱟᱱ ᱠᱚ ᱢᱮᱱᱟᱜ ᱵᱚᱱᱟ ᱡᱟᱦᱟᱸᱭ ᱵᱚᱱ ᱵᱷᱮᱡᱟᱭᱮᱫ ᱠᱚᱣᱟ ᱴᱟᱠᱟᱼᱯᱩᱭᱥᱟᱹ ᱱᱟᱞᱦᱟ ᱞᱟᱹᱜᱤᱫ ᱛᱮ ᱦᱟᱸᱰᱮᱼᱱᱷᱟᱰᱮ ᱵᱚᱱ ᱠᱟᱹᱢᱤ ᱚᱪᱚᱭᱮᱫ ᱠᱚᱣᱟ ᱠᱟᱹᱢᱤ ᱚᱪᱚᱭᱮᱫ ᱠᱚᱣᱟ ᱵᱚᱱ ᱦᱟᱱᱟᱼᱱᱷᱟᱣᱟ ᱵᱚᱱ ᱠᱟᱹᱢᱤ ᱚᱪᱚᱭᱮᱫ ᱠᱚᱣᱟ ᱟᱨ ᱵᱷᱮᱡᱟᱭᱮᱫ ᱠᱚᱣᱟ ᱵᱚᱱ ᱚᱞ ᱯᱟᱲᱦᱟᱣ ᱥᱮᱫ ᱫᱚ ᱵᱟᱵᱚᱱ ᱵᱷᱮᱡᱟᱮᱫ ᱠᱚ ᱠᱟᱱᱟ ᱠᱟᱹᱢᱤ ᱵᱚᱱ ᱵᱷᱮᱡᱟᱭᱮᱫ ᱠᱚᱣᱟ ᱟᱫᱚ ᱤᱧᱟᱹᱜ ᱤᱧ ᱤᱧ ᱤᱧᱟᱹᱜ ᱫᱤᱥ ᱦᱩᱫᱤᱥᱛᱮ ᱤᱧᱤᱧ ᱢᱮᱱᱮᱫᱼᱟ ᱡᱮ ᱵᱟᱝᱟ ᱱᱩᱠᱩ ᱫᱚ ᱦᱩᱰᱤᱧᱼᱦᱩᱰᱤᱧ ᱜᱤᱫᱽᱨᱟᱹ ᱠᱟᱱᱟ ᱠᱚ ᱱᱩᱠᱩ ᱫᱚ ᱵᱟᱭ ᱵᱷᱮᱡᱟ ᱫᱚᱨᱠᱟᱨ ᱠᱤᱱᱛᱩ ᱚᱲᱟᱜ ᱟᱛᱳᱼᱯᱟᱲᱟ ᱠᱚᱨᱮ ᱦᱚ ᱱᱚᱣᱟᱧ ᱞᱟᱹᱭ ᱵᱟᱲᱟ ᱟᱠᱚᱣᱟ ᱪᱮ ᱵᱟᱝᱟ ᱩᱱᱠᱩ ᱠᱟᱹᱴᱤᱡᱼᱠᱟᱹᱴᱤᱡ ᱜᱤᱫᱽᱨᱟᱹ ᱫᱚ ᱵᱟᱵᱚᱱ ᱵᱷᱮᱡᱟ ᱠᱚᱣᱟᱵᱚᱱ ᱪᱮᱠᱟᱛᱮ ᱟᱞᱚᱯᱮ ᱵᱷᱮᱡᱟ ᱠᱚᱣᱟ ᱪᱮᱠᱟᱛᱮ ᱱᱩᱠᱩ ᱫᱚ ᱟᱵᱚ ᱥᱟᱱᱛᱟᱲ ᱥᱚᱢᱟᱡᱽ ᱨᱮᱜᱮ ᱰᱷᱮᱨ ᱫᱚ ᱚᱱᱠᱟᱱ ᱠᱚ ᱢᱮᱱᱟᱜ ᱵᱚᱱᱟ ᱪᱮ ᱡᱟᱦᱟᱸᱭ ᱠᱟᱹᱴᱤᱡᱼᱠᱟᱹᱴᱤᱡ ᱜᱤᱫᱽᱨᱟᱹ ᱜᱮᱵᱚᱱ ᱵᱷᱮᱡᱟᱭᱮᱫ ᱠᱚᱣᱟ ᱚᱞ ᱯᱟᱲᱦᱟᱣ ᱥᱮᱫ ᱫᱚ ᱵᱟᱵᱚᱱ ᱫᱷᱮᱭᱟᱱ ᱮᱫ ᱠᱚᱣᱟ ᱚᱞ ᱯᱟᱲᱦᱟᱣ ᱛᱮᱠᱚ ᱠᱷᱟᱨᱟᱯᱚᱜ ᱠᱟᱱᱟ ᱟᱨ ᱤᱧ ᱫᱤᱥ ᱦᱩᱫᱤᱥᱤᱧ ᱮᱢᱟ ᱠᱚ ᱠᱟᱱᱟ ᱡᱮ ᱵᱟᱝᱟ ᱟᱛᱳ ᱠᱚ ᱴᱟᱞᱟᱨᱮ ᱟᱯᱮ ᱦᱩᱰᱤᱧᱼᱦᱩᱰᱤᱧ ᱜᱤᱫᱽᱨᱟᱹ ᱠᱚᱫᱚ ᱟᱞᱚᱯᱮ ᱤᱭᱟᱹ ᱠᱚᱣᱟ ᱟᱨ ᱚᱱᱟ ᱦᱚᱸᱠᱚ ᱢᱟᱱᱟᱣ ᱵᱟᱛᱟᱣᱮᱫ ᱜᱮᱭᱟ ᱟᱫᱚ ᱟᱵᱚᱣᱟᱜ ᱜᱮ ᱱᱚᱜᱼᱚ ᱱᱚᱣᱟ ᱫᱚ ᱵᱷᱩᱞ ᱠᱟᱱᱟ ᱜᱟᱨᱡᱮᱱ ᱵᱚᱱ ᱩᱭᱦᱟᱹᱨ ᱫᱚᱨᱠᱟᱨ ᱟᱵᱚᱣᱟᱜ ᱟᱭᱳᱼᱵᱟᱵᱟ ᱜᱮ ᱩᱭᱦᱟᱹᱨ ᱫᱚᱨᱠᱟᱨ ᱪᱮ ᱵᱟᱝᱟ ᱩᱭᱦᱟᱹᱨ ᱫᱚᱨᱠᱟᱨ ᱪᱮ ᱵᱟᱝᱟ ᱟᱵᱚ ᱫᱚ ᱱᱩᱠᱩ ᱦᱩᱰᱤᱧ ᱜᱮᱭᱟ ᱠᱚ ᱜᱤᱫᱽᱨᱟᱹ ᱱᱩᱠᱩ ᱫᱚ ᱚᱞᱼᱯᱟᱲᱦᱟᱣ ᱥᱮᱫ ᱤᱫᱤ ᱠᱚ ᱦᱩᱭᱩᱜᱼᱟ ᱱᱩᱠᱩ ᱫᱚ ᱠᱟᱹᱴᱤᱡᱼᱠᱟᱹᱴᱤᱡ ᱜᱤᱫᱽᱨᱟᱹ ᱫᱚ ᱵᱟᱝ ᱤᱫᱤ ᱫᱚᱨᱠᱟᱨᱚᱜ ᱠᱟᱱᱟ ᱟᱫᱚ ᱚᱱᱟᱛᱮ ᱤᱧᱫᱚ ᱚᱱᱟᱜᱮ ᱤᱧᱫᱚ ᱫᱤᱥ ᱦᱩᱫᱤᱥ ᱤᱧ ᱮᱢᱟ ᱠᱚᱜᱮᱭᱟ ᱟᱛᱳᱼᱴᱚᱞᱟ ᱯᱟᱲᱟ ᱠᱚᱨᱮᱧ ᱮᱢᱟ ᱠᱚᱜᱮᱭᱟ ᱱᱚᱣᱟ ᱠᱚᱨᱮ ᱦᱚᱧ ᱮᱢᱟ ᱠᱚᱜᱮᱭᱟ ᱪᱮ ᱵᱟᱝᱟ ᱱᱩᱠᱩ ᱫᱚ ᱠᱟᱹᱴᱤᱡ ᱜᱤᱫᱽᱨᱟᱹ ᱠᱟᱱᱟ ᱱᱩᱠᱚ ᱫᱚ ᱚᱞᱼᱯᱟᱲᱦᱟᱣ ᱥᱮᱫ ᱱᱤᱛᱳᱜ ᱫᱚ ᱠᱟᱹᱢᱤ ᱨᱮᱫᱚ ᱟᱵᱚᱣᱟᱜ ᱥᱚᱝᱵᱤᱫᱷᱟᱱ ᱨᱮᱦᱚᱸ ᱵᱟᱭ ᱚᱞ ᱟᱠᱟᱱᱟ ᱪᱮᱫ ᱠᱟᱹᱴᱤᱡᱼᱠᱟᱹᱴᱤᱡ ᱜᱤᱫᱽᱨᱟᱹ ᱱᱚᱣᱟ ᱵᱚᱱ ᱠᱟᱹᱢᱤ ᱦᱚᱪᱚ ᱠᱚᱣᱟ ᱟᱨ ᱠᱟᱹᱢᱤ ᱦᱚᱪᱚ ᱠᱚᱣᱟ ᱱᱩᱠᱩ ᱵᱷᱮᱡᱟ ᱟᱫᱚ ᱠᱚ ᱟᱸᱡᱚᱢ ᱵᱟᱲᱟᱭ ᱜᱮᱭᱟ ᱠᱚ ᱠᱟᱛᱷᱟ ᱠᱚᱫᱚ ᱚᱱᱟᱛᱮᱧ ᱢᱮᱛᱟ ᱠᱚᱣᱟ ᱚᱱᱟᱛᱮ ᱱᱤᱛᱚᱜ ᱫᱚᱠᱚ ᱠᱚᱢ ᱧᱚᱜ ᱟᱠᱟᱱᱟ ᱠᱚ ᱠᱟᱹᱡ ᱵᱟᱦᱨᱮ ᱠᱟᱹᱢᱤ ᱦᱩᱰᱤᱧᱼᱦᱩᱰᱤᱧ ᱜᱤᱫᱽᱨᱟᱹ ᱠᱚᱫᱚ ᱠᱚ ᱜᱤᱫᱽᱨᱟᱹ ᱫᱚᱠᱚ ᱵᱷᱮᱡᱟ ᱠᱚᱠᱚ ᱠᱚᱢ ᱟᱠᱟᱫ ᱠᱚᱣᱟ ᱱᱤᱛᱳᱜ ᱫᱚᱠᱚ ᱱᱤᱛᱳᱜ ᱠᱚ ᱠᱚᱢ ᱤᱫᱤ ᱧᱚᱜᱚᱜ ᱠᱟᱱᱟ